ᱦᱮᱸ ᱞᱟᱹᱭ ᱢᱮ ᱪᱟᱥ ᱠᱚᱫᱚ ᱧᱮᱞ ᱞᱮᱠᱷᱟᱡ ᱟᱞᱮ ᱫᱚ ᱵᱩᱜᱤᱛᱮᱞᱮ ᱪᱟᱥᱚᱜ ᱜᱮᱭᱟ ᱠᱤᱱᱛᱩ ᱛᱮᱦᱮᱧ ᱜᱟᱯᱟ ᱮᱢᱚᱱ ᱦᱩᱭ ᱠᱟᱱᱟ ᱡᱮ ᱵᱚᱞᱮ ᱪᱟᱥ ᱫᱚ ᱟᱰᱤ ᱠᱚᱢ ᱜᱮ ᱦᱩᱭᱩᱜ ᱠᱟᱱᱟ ᱪᱮᱫᱟᱜ ᱥᱮ ᱛᱤᱦᱤᱧ ᱜᱟᱯᱟ ᱫᱟᱜ ᱜᱮ ᱵᱟᱭ ᱫᱟᱜ ᱫᱟ ᱛᱚ ᱪᱟᱥ ᱵᱟᱥ ᱠᱚᱦᱚᱸ ᱟᱹᱰᱤ ᱚᱥᱵᱤᱛᱟ ᱦᱩᱭᱩᱜ ᱠᱟᱱᱟ ᱥᱮ ᱨᱚᱠᱚᱢ ᱵᱷᱟᱵᱮ ᱵᱟᱝ ᱪᱟᱥ ᱦᱩᱭᱩᱜ ᱠᱟᱱᱟ ᱟᱨ ᱫᱟᱢ ᱡᱩᱫᱤᱢ ᱢᱮᱱ ᱞᱮᱠᱷᱟᱡ ᱫᱚ ᱛᱚ ᱠᱚᱢ ᱜᱮ ᱪᱟᱥᱚᱜ ᱱᱤᱭᱟᱹ ᱫᱷᱟᱣ ᱫᱚ ᱟᱭᱢᱟ ᱠᱤᱪᱷᱩ ᱟᱭᱢᱟ ᱨᱚᱠᱚᱢ ᱯᱷᱚᱥᱚᱞ ᱪᱟᱥ ᱦᱩᱭ ᱞᱮᱱᱟ ᱦᱳᱲᱚ ᱦᱩᱭ ᱞᱮᱱᱟ ᱛᱤᱞᱢᱤᱝ ᱦᱩᱭ ᱞᱮᱱᱟ ᱛᱩᱲᱤ ᱦᱩᱭ ᱞᱮᱱᱟ ᱟᱞᱩ ᱦᱩᱭ ᱞᱮᱱᱟ ᱛᱟᱨᱯᱚᱨ ᱠᱚᱸᱰᱷᱟ ᱦᱩᱭ ᱞᱮᱱᱟ ᱟᱞᱩ ᱯᱚᱴᱚᱞ ᱟᱭᱢᱟ ᱠᱤᱪᱷᱩ ᱵᱤᱵᱷᱤᱱᱱᱚ ᱨᱚᱠᱚᱢᱟᱜ ᱪᱟᱥ ᱵᱟᱥ ᱦᱩᱭ ᱞᱮᱱᱟ ᱫᱟᱢ ᱫᱚ ᱟᱹᱰᱤ ᱡᱟᱹᱥᱛᱤ ᱫᱟᱢ ᱛᱮᱜᱮ ᱟᱠᱷᱨᱤᱧ ᱦᱩᱭ ᱠᱟᱱᱟ ᱪᱮᱫᱟᱜ ᱥᱮ ᱯᱷᱚᱥᱚᱞ ᱦᱚᱸ ᱟᱹᱰᱤ ᱴᱟᱱᱟ ᱴᱟᱱᱤ ᱚᱱᱟ ᱠᱷᱟᱹᱛᱤᱨ ᱛᱮ ᱟᱹᱰᱤ ᱦᱟᱭ ᱨᱮᱴ ᱛᱮᱜᱮ ᱟᱠᱷᱨᱤᱧ ᱫᱚ ᱦᱩᱭ ᱠᱟᱱᱟ ᱪᱮᱫᱟᱜ ᱥᱮ ᱯᱷᱚᱥᱚᱞ ᱨᱮᱭᱟᱜ ᱦᱚᱸ ᱟᱹᱰᱤ ᱴᱟᱱᱟ ᱴᱟᱹᱱᱤ ᱪᱟᱞᱟᱜ ᱠᱟᱱᱟ ᱛᱚ ᱚᱱᱮ ᱚᱱᱟᱛᱮ ᱟᱪᱪᱷᱟ ᱟᱢ ᱫᱚ ᱱᱤᱭᱟᱹ ᱠᱚ ᱫᱚᱢ ᱦᱟᱛᱟᱣ ᱞᱟᱹᱜᱤᱫ ᱮᱢ ᱥᱮ ᱚᱱᱟ ᱠᱚ ᱥᱚᱢᱢᱚᱱᱫᱷᱮᱢ ᱵᱟᱰᱟᱭ ᱡᱚᱝᱟᱱ ᱠᱟᱱᱟ ᱚᱸᱻ ᱟᱪᱪᱷᱟ ᱟᱪᱪᱷᱟ ᱴᱷᱤᱠ ᱜᱮᱭᱟ ᱟᱹᱰᱤ ᱱᱟᱯᱟᱭ